ᱟᱞᱮ ᱮᱞᱟᱠᱟ ᱨᱮᱱ ᱢᱤᱫᱴᱮᱱ ᱵᱷᱟᱜᱮ ᱥᱤᱸᱜᱟᱹᱨᱤᱭᱟᱹ ᱫᱚ ᱧᱩᱛᱩᱢ ᱛᱟᱭᱫᱚ ᱦᱳᱭᱳᱜ ᱠᱟᱱᱟ ᱵᱟᱵᱩᱞᱟᱞ ᱵᱟᱥᱠᱤ ᱩᱱᱤᱫᱚ ᱟᱭᱢᱟ ᱫᱤᱱᱠᱷᱚᱱᱜᱤᱧ ᱪᱤᱱᱦᱟᱹᱯ ᱮᱭᱟ ᱪᱮᱫᱟᱜ ᱥᱮ ᱩᱱᱤᱫᱚ ᱤᱧ ᱫᱟᱫᱟᱨᱮᱱ ᱵᱚᱱᱫᱷᱩᱭ ᱛᱟᱦᱮᱸ ᱠᱟᱱᱟ ᱢᱟᱡᱮ ᱢᱟᱡᱮᱭ ᱦᱮᱡ ᱵᱟᱲᱟᱜ ᱠᱟᱱᱛᱟᱦᱮᱸᱫ ᱜᱮᱭᱟ ᱩᱱᱤᱭᱟᱜ ᱜᱚᱞᱟ ᱦᱚᱸ ᱥᱤᱝᱜᱮᱞ ᱢᱟᱱᱮ ᱠᱷᱟᱹᱞᱤ ᱢᱩᱠᱷᱮ ᱜᱚᱞᱟ ᱦᱚᱧ ᱟᱡᱚᱢ ᱟᱠᱟᱫᱟ ᱛᱟᱭᱟ ᱠᱷᱟᱹᱞᱤ ᱢᱚᱪᱟᱛᱮ ᱟᱹᱰᱤ ᱢᱚᱪᱮ ᱥᱮᱨᱮᱧᱟ ᱚᱱᱟᱦᱚᱸ ᱢᱟᱱᱮ ᱯᱟᱥᱟᱯᱟᱹᱥᱤ ᱥᱴᱮᱡᱽ ᱯᱨᱳᱜᱽᱜᱨᱟᱢ ᱦᱚᱭ ᱠᱚᱨᱟᱣ ᱵᱟᱲᱟ ᱟᱠᱟᱫᱟ ᱜᱮᱭᱟ ᱠᱷᱩᱵᱽ ᱟᱹᱰᱤ ᱱᱟᱯᱟᱭᱮ ᱥᱮᱨᱮᱧᱟ ᱟᱵᱩ ᱥᱟᱱᱴᱟᱲ ᱥᱚᱢᱟᱡᱽ ᱨᱮᱱᱟᱜ ᱡᱮᱴᱟ ᱫᱚᱝ ᱞᱟᱸᱜᱽᱲᱮ ᱥᱮᱨᱮᱧ ᱟᱹᱰᱤ ᱱᱟᱯᱟᱭ ᱟᱸᱡᱚᱢᱚᱜ ᱛᱟᱭᱟ ᱚᱱᱟᱛᱮ ᱩᱱᱤᱫᱚ ᱵᱮᱥ ᱵᱷᱟᱜᱮ ᱜᱮ ᱡᱷᱚᱛᱚᱦᱚᱲᱠᱚ ᱪᱤᱱᱦᱟᱹᱯ ᱮᱭᱟ ᱡᱷᱚᱛᱚ ᱦᱚᱲᱠᱚ ᱠᱩᱥᱤᱭ ᱟᱭᱟ ᱤᱧᱦᱚᱧ ᱠᱩᱥᱤᱭᱟᱭᱟ ᱚᱱᱟᱛᱮ ᱩᱱᱤᱫᱚ ᱛᱮ ᱡᱷᱚᱛᱚ ᱢᱟᱱᱮ ᱥᱮᱨᱮᱧ ᱚᱱᱩᱥᱴᱷᱟᱱ ᱨᱮᱜᱮᱞᱮ ᱟᱹᱜᱩ ᱵᱟᱲᱟᱭᱮᱭᱟ ᱩᱱᱤᱜᱮ